ᱤᱧ ᱢᱤᱫᱴᱮᱱ ᱵᱟᱯᱞᱟ ᱚᱲᱟᱜ ᱨᱮᱭᱟᱜ ᱡᱚᱢᱟᱜ ᱨᱮᱭᱟᱜ ᱚᱰᱟᱨᱤᱧ ᱧᱟᱢ ᱞᱮᱫᱟ ᱢᱮᱱᱠᱷᱟᱱ ᱩᱱᱠᱩ ᱤᱧ ᱵᱟᱠᱚ ᱞᱟᱹᱭ ᱫᱟᱲᱮᱠᱟᱣᱫᱤᱧᱟᱹ ᱡᱮ ᱛᱤᱱᱟᱹᱜ ᱜᱟᱱ ᱡᱚᱢᱟᱜ ᱫᱚᱨᱠᱟᱨᱟ ᱟᱨ ᱛᱤᱱᱟᱹᱜ ᱜᱟᱱ ᱵᱟᱝ ᱟᱨ ᱩᱱᱠᱩ ᱡᱚᱢ ᱧᱩ ᱠᱟᱛᱮ ᱡᱤᱨᱟᱹᱣ ᱞᱟᱹᱜᱤᱫ ᱦᱚᱸ ᱢᱤᱫᱴᱮᱱ ᱡᱟᱭᱜᱟ ᱫᱚᱨᱠᱟᱨᱮ ᱥᱮ ᱵᱟᱝ ᱚᱱᱟ ᱦᱚᱸ ᱵᱟᱠᱚ ᱞᱟᱹᱭ ᱫᱟᱲᱮᱠᱟᱣᱫᱤᱧᱟᱹ ᱛᱚ ᱚᱱᱟ ᱜᱤᱧ ᱵᱟᱲᱟᱭ ᱡᱚᱝ ᱠᱟᱱᱟ ᱩᱱᱠᱩ ᱴᱷᱮᱱ ᱡᱮ ᱟᱯᱮ ᱡᱟᱛᱮ ᱤᱧ ᱚᱱᱟ ᱡᱟᱭᱜᱟ ᱵᱟ ᱛᱤᱱᱟᱹᱜ ᱡᱚᱢᱟᱜ ᱫᱚᱨᱠᱟᱨᱚᱜᱼᱟ ᱛᱤᱱᱟᱹᱜ ᱫᱟᱢ ᱨᱮᱭᱟᱜ ᱛᱤᱱᱟᱹᱜ ᱛᱤᱱᱟᱹᱜ ᱜᱟᱱ ᱦᱚᱲ ᱞᱟᱹᱜᱤᱫ ᱚᱱᱟ ᱡᱩᱫᱤᱯᱮ ᱞᱟᱹᱭ ᱫᱟᱲᱮᱣᱟᱹᱧᱟᱹ ᱛᱟᱞᱦᱮ ᱟᱹᱰᱤ ᱜᱮ ᱵᱷᱟᱹᱞᱮ ᱦᱩᱭᱩᱜᱼᱟ